ᱢᱤᱫ ᱟᱛᱳ ᱯᱟᱲᱟ ᱨᱮᱱ ᱦᱚᱲ ᱫᱚ ᱨᱩᱣᱟᱹ ᱦᱟᱹᱥᱩ ᱞᱮᱱ ᱠᱷᱟᱱ ᱠᱚ ᱟᱹᱰᱤ ᱟᱱᱟᱴ ᱨᱮᱜᱮ ᱠᱚ ᱧᱩᱨᱩᱜᱼᱟ ᱨᱮᱸᱜᱮᱡ ᱦᱚᱲ ᱫᱚ ᱥᱮ ᱵᱟᱝ ᱛᱟᱦᱮᱱ ᱛᱟᱠᱚᱣᱟ ᱴᱟᱠᱟ ᱯᱚᱭᱥᱟ ᱩᱱᱟᱹᱜ ᱴᱟᱠᱟ ᱚᱠᱟᱨᱮᱢ ᱧᱟᱢ ᱛᱮᱢ ᱨᱟᱱ ᱢᱩᱨᱜᱟᱱᱚᱜ ᱟᱢ ᱟᱫᱚ ᱱᱮᱛᱟᱨ ᱰᱚ ᱥᱚᱨᱠᱟᱨᱤ ᱦᱟᱥᱯᱟᱛᱟᱞ ᱠᱚ ᱠᱷᱩᱞᱟᱹᱣ ᱠᱟᱫᱟ ᱵᱤᱱᱟ ᱤᱭᱟᱹ ᱛᱮ ᱯᱩᱭᱥᱟ ᱛᱮᱦᱚᱸ ᱨᱟᱱ ᱧᱟᱢᱚᱜ ᱠᱟᱱᱟ ᱟᱨ ᱤᱭᱟᱹ ᱵᱤᱱᱟᱹ ᱯᱚᱭᱥᱟ ᱛᱮ ᱨᱟᱱ ᱧᱟᱢᱚᱜ ᱠᱟᱱᱟ ᱚᱱᱟ ᱛᱮ ᱦᱚᱲᱠᱚ ᱵᱷᱟᱹᱜᱤ ᱪᱮᱦᱨᱟ ᱠᱚ ᱵᱮᱥᱚᱜ ᱠᱟᱱ ᱜᱮᱭᱟ ᱟᱨ ᱥᱚᱨᱠᱟᱨ ᱠᱷᱚᱱᱟᱜ ᱦᱚᱸ ᱥᱟᱥᱛᱷᱚᱥᱟᱛᱷᱤ ᱠᱟᱨᱰ ᱠᱚ ᱠᱚᱨᱟᱣ ᱟᱠᱟᱫ ᱠᱚᱣᱟ ᱚᱱᱟ ᱛᱮ ᱦᱚᱸ ᱠᱚ ᱤᱫᱤᱭᱮᱛ ᱠᱚ ᱜᱮᱭᱟ ᱵᱷᱟᱹᱜᱤ ᱱᱟᱨᱥᱤᱝ ᱦᱳᱢ ᱠᱚᱨᱮ ᱟᱫᱚ ᱵᱷᱟᱹᱜᱤ ᱪᱤᱠᱤᱛᱥᱟ ᱦᱩᱭᱩᱜ ᱠᱟᱱᱟ ᱚᱱᱟ ᱠᱚ ᱜᱮ ᱤᱧ ᱫᱚᱧ ᱞᱟᱹᱭ ᱠᱟᱛᱮᱜ ᱤᱧ ᱥᱟᱦᱟᱡᱚᱭᱮᱫ ᱠᱚᱣᱟ